ᱦᱮᱞᱳ ᱡᱚᱦᱟᱨ ᱜᱮ ᱢᱟᱹᱡᱷᱤ ᱵᱟᱵᱟ

ᱟᱫᱚ ᱱᱤᱭᱟᱹ ᱵᱟᱵᱚᱫ ᱛᱮᱜᱮ ᱠᱩᱞᱤ ᱨᱮᱭᱟᱜ ᱢᱮᱱᱟᱜᱼᱟ ᱤᱧᱟᱹᱜ ᱠᱩᱠᱞᱤ ᱢᱮᱱᱟᱜᱼᱟ ᱟᱢ ᱴᱷᱮᱱ ᱡᱮ ᱵᱟᱯᱞᱟ ᱫᱚ ᱱᱤᱛᱳᱜ ᱚᱠᱟᱴᱟᱜ ᱥᱚᱨᱮᱥ ᱵᱟᱯᱞᱟ ᱠᱚ ᱢᱮᱛᱟᱜᱟᱜ ᱟᱨ ᱚᱠᱟ ᱫᱚ ᱢᱟᱱᱮ ᱨᱟᱹᱥᱠᱟᱹ ᱨᱚᱢᱚᱡᱟᱛᱮᱫ ᱵᱟᱯᱞᱟ ᱠᱚ ᱪᱟᱞᱟᱜᱼᱟ ᱵᱟᱯᱞᱟ ᱫᱚ ᱛᱤᱱᱟᱹᱜ ᱨᱚᱠᱚᱢᱟ ᱚᱱᱟ ᱵᱟᱰᱟᱭ ᱥᱟᱱᱟᱧ ᱠᱟᱱᱟ ᱦᱳᱭ ᱦᱳᱭ ᱟᱪᱪᱷᱟ ᱦᱩᱸ ᱟᱪᱪᱷᱟ ᱦᱚᱸ ᱟᱪᱪᱷᱟ ᱦᱩᱸ ᱦᱚᱸ ᱟᱪᱪᱷᱟ ᱦᱳᱭ ᱟᱪᱪᱷᱟ ᱦᱩᱸ ᱚ ᱦᱚ ᱚ ᱦᱚ ᱟᱪᱪᱷᱟ ᱚ ᱦᱚ ᱚ ᱦᱚ ᱚ ᱚ ᱦᱚ ᱚ ᱦᱚ ᱚ ᱦᱩᱸ ᱦᱩᱸ ᱦᱩᱸ ᱦᱩᱸ ᱟᱪᱪᱷᱟ ᱚ ᱦᱚ ᱚ ᱦᱚ ᱚ ᱦᱚ ᱦᱩᱸ ᱦᱩᱸ ᱦᱳᱭ ᱦᱳᱭ ᱵᱟᱰᱟᱭ ᱠᱮᱫᱼᱟᱹᱧ ᱦᱳᱭ ᱴᱷᱤᱠᱜᱮᱭᱟ ᱟᱹᱰᱟᱹᱰᱤ ᱥᱟᱨᱦᱟᱣ ᱢᱟᱹᱡᱷᱤ ᱵᱟᱵᱟ ᱦᱳᱭ ᱛᱚᱵᱮ ᱴᱷᱤᱠᱜᱮᱭᱟ ᱦᱳᱭ